ᱵᱷᱟᱨᱚᱛ ᱨᱮᱭᱟᱜ ᱯᱷᱮᱥᱮᱱ ᱤᱫᱤ ᱠᱟᱛᱮ ᱫᱚ ᱟᱹᱰᱤᱜᱮ ᱱᱟᱱᱟ ᱦᱩᱱᱟᱹᱨ ᱠᱟᱛᱷᱟ ᱠᱚ ᱢᱮᱱᱟᱜᱼᱟ ᱱᱚᱣᱟ ᱯᱷᱮᱥᱮᱱ ᱫᱚ ᱥᱮᱫᱟᱭ ᱠᱷᱚᱱ ᱫᱚ ᱱᱤᱛᱚᱝ ᱫᱚ ᱵᱚᱫᱚᱞ ᱪᱮ ᱵᱚᱱᱚᱫᱚᱞ ᱤᱫᱤᱭᱟᱠᱟᱱᱟ ᱢᱟᱲᱟᱝ ᱟᱜ ᱦᱚᱨᱚᱜ ᱵᱟᱸᱫᱮ ᱚᱱᱟ ᱵᱷᱤᱱᱟᱹ ᱛᱟᱦᱮᱸ ᱠᱟᱱᱟ ᱟᱨ ᱱᱮᱛᱟᱨᱟᱜ ᱦᱚᱸ ᱵᱷᱤᱱᱟᱹ ᱜᱮᱭᱟ ᱞᱟᱦᱟ ᱥᱮᱱᱟᱜ ᱠᱤᱪᱨᱤᱡ ᱟᱨ ᱱᱤᱛᱚᱝ ᱟᱜ ᱠᱤᱪᱨᱤᱡ ᱨᱮ ᱟᱹᱰᱤ ᱛᱚᱯᱷᱟᱛ ᱢᱮᱱᱟᱜᱼᱟ ᱢᱟᱲᱟᱝ ᱟᱜ ᱠᱤᱪᱨᱤᱡ ᱫᱚ ᱛᱤ ᱛᱮᱜᱮ ᱛᱟᱠᱳᱭ ᱛᱟᱠᱳᱭ ᱠᱟᱛᱮ ᱥᱩᱛᱟᱹᱢ ᱠᱚ ᱩᱰᱳᱠᱟ ᱟᱨ ᱠᱚ ᱛᱮᱧᱟ ᱛᱟᱦᱮᱱ ᱱᱤᱛᱚᱝ ᱡᱩᱜᱽ ᱨᱮᱫᱚ ᱢᱮᱹᱥᱤᱱ ᱛᱮᱜᱮ ᱠᱤᱪᱨᱤᱡ ᱠᱚ ᱛᱮᱧᱚᱜᱚᱜ ᱠᱟᱱᱟ ᱢᱟᱲᱟᱝ ᱟᱜ ᱯᱷᱮᱥᱟᱱ ᱨᱮ ᱟᱨ ᱱᱤᱛᱚᱝ ᱟᱜ ᱯᱷᱮᱥᱮᱱ ᱨᱤᱱ ᱞᱟᱦᱟ ᱦᱟᱸᱜ ᱯᱷᱮᱥᱮᱱ ᱫᱚᱭ ᱮᱥᱮᱫᱮᱜᱼᱟ ᱤᱧ ᱫᱚ ᱡᱟᱦᱟᱸ ᱟᱵᱚ ᱥᱟᱶᱛᱟ ᱥᱮᱨᱣᱟ ᱨᱮ ᱞᱟᱸᱜᱟᱜᱼᱟ ᱥᱮ ᱵᱮᱵᱷᱟᱨᱚᱜᱼᱟ ᱚᱱᱟ ᱠᱤᱪᱨᱤᱡ ᱠᱚᱜᱮᱧ ᱠᱩᱥᱤᱭᱟᱜᱼᱟ ᱟᱨ ᱚᱱᱟᱫᱚ ᱟᱵᱚ ᱥᱟᱱᱛᱟᱲ ᱪᱮ ᱟᱹᱫᱤᱵᱟᱹᱥᱤ ᱫᱚᱠᱟᱱ ᱠᱚᱨᱮ ᱜᱮ ᱵᱟᱹᱲᱛᱤ ᱫᱚ ᱧᱟᱢᱚᱜᱼᱟ ᱚᱱᱟᱛᱮ ᱤᱧᱫᱚ ᱟᱵᱚᱣᱟᱜ ᱠᱷᱮᱨᱣᱟᱲ ᱦᱚᱯᱚᱱ ᱠᱚ ᱵᱮᱵᱷᱟᱨ ᱠᱤᱪᱨᱤᱡ ᱜᱤᱧ ᱵᱮᱵᱷᱟᱨᱮᱜᱼᱟ ᱟᱨ ᱚᱱᱟᱜᱤᱧ ᱠᱩᱥᱤᱭᱟᱜᱼᱟ